ᱦᱮᱞᱳ ᱦᱩᱸ ᱦᱳᱭ ᱰᱚᱠᱴᱚᱨ ᱞᱤᱧ ᱞᱟᱹᱭᱮᱜᱼᱟ ᱥᱩᱵᱤᱛᱟ ᱫᱚ ᱱᱚᱣᱟ ᱵᱟᱸᱠᱩᱲᱟ ᱦᱚᱱᱚᱛ ᱨᱮ ᱟ ᱰᱤ ᱟᱭᱢᱟ ᱜᱮ ᱥᱩᱵᱤᱛᱟ ᱫᱚ ᱢᱮᱱᱟᱜ ᱜᱮᱭᱟ ᱪᱮᱫᱟᱜ ᱥᱮ ᱱᱚᱣᱟ ᱵᱟᱸᱠᱩᱲᱟ ᱦᱚᱱᱚᱛ ᱨᱮ ᱟ ᱰᱤ ᱟᱭᱢᱟ ᱜᱮ ᱦᱚᱥᱯᱤᱴᱟᱞ ᱦᱮᱱᱟᱜᱼᱟ ᱥᱮ ᱢᱟᱨᱟᱝ ᱦᱚᱥᱯᱤᱴᱟᱞ ᱦᱚᱸ ᱢᱮᱱᱟᱜ ᱜᱮᱭᱟ ᱟᱨ ᱱᱚᱸᱰᱮ ᱟᱭᱢᱟ ᱞᱮᱠᱟᱱᱟᱜ ᱵᱤᱱᱟᱹ ᱴᱟᱠᱟ ᱯᱚᱭᱥᱟ ᱛᱮ ᱨᱩᱜᱤ ᱠᱚ ᱧᱮᱞᱮᱫ ᱠᱚᱣᱟ ᱥᱮ ᱯᱷᱨᱤ ᱛᱮ ᱨᱟᱱᱼᱢᱩᱨᱜᱟᱹᱱ ᱦᱚᱸ ᱧᱟᱢᱚᱜ ᱠᱟᱱᱟ ᱤᱱᱟᱹ ᱪᱷᱟᱲᱟ ᱠᱟᱛᱮ ᱱᱚᱸᱰᱮ ᱟᱭᱢᱟ ᱜᱟᱱ ᱥᱮᱵᱟᱜᱮ ᱠᱟᱨᱚᱱ ᱡᱟᱦᱟᱸᱭ ᱠᱚ ᱱᱚᱸᱰᱮ ᱨᱩᱜᱤ ᱠᱚ ᱦᱤᱡᱩᱜ ᱠᱟᱱᱟ ᱠᱚ ᱵᱤᱱ ᱴᱟᱠᱟᱛᱮ ᱵᱮᱥ ᱠᱟᱛᱮ ᱚᱲᱟᱜ ᱠᱚ ᱥᱮᱱᱚᱜ ᱠᱟᱱᱟ ᱟᱭᱷᱟᱼᱟᱭᱷᱟ ᱪᱷᱩᱵᱤ ᱜᱮ ᱡᱤᱣᱤ ᱵᱟ ᱛᱤ ᱢᱟᱱᱮ ᱜᱚᱡ ᱵᱟᱝ ᱜᱚᱡ ᱠᱟᱛᱮ ᱚᱲᱟᱜ ᱠᱚ ᱨᱩᱣᱟᱹᱲ ᱪᱟᱞᱟᱜ ᱠᱟᱱᱟ ᱦᱳᱭ ᱱᱟᱯᱟᱭ ᱜᱮ ᱱᱚᱸᱰᱮᱱᱟᱜ ᱥᱩᱵᱤᱛᱟ ᱠᱚᱫᱚ ᱢᱮᱱᱟᱜ ᱜᱮᱭᱟ ᱟᱭᱢᱟᱼᱟᱭᱢᱟ ᱨᱩᱜᱤ ᱜᱮ ᱯᱷᱤᱨᱤ ᱪᱤᱠᱤᱛᱥᱟ ᱦᱩᱭᱩᱜ ᱠᱷᱟᱹᱛᱤᱨᱟᱜ ᱟᱹᱰᱤ ᱡᱟ ᱥᱛᱤ ᱜᱮ ᱦᱚᱥᱯᱤᱴᱟᱞ ᱨᱮ ᱵᱷᱤᱲ ᱠᱚ ᱛᱟᱦᱮᱱ ᱜᱮᱭᱟ ᱟᱨ ᱟᱭᱢᱟ ᱨᱚᱠᱚᱢ ᱱᱚᱸᱰᱮ ᱫᱚᱠᱚ ᱦᱤᱡᱩᱜ ᱜᱮᱭᱟ ᱠᱟᱨᱚᱱ ᱢᱟᱨᱟᱝ ᱦᱚᱥᱯᱤᱴᱟᱞ ᱦᱚᱸ ᱢᱮᱱᱟᱜ ᱞᱮᱭᱟ ᱚᱱᱟ ᱦᱚᱛᱮᱜ ᱛᱮ ᱟᱭᱢᱟᱼᱟᱭᱢᱟ ᱜᱮ ᱚᱥᱩᱵᱤᱫᱷᱟ ᱫᱚ ᱢᱮᱱᱟᱜ ᱜᱮᱭᱟ ᱱᱚᱸᱰᱮ ᱫᱚ ᱦᱳᱭ ᱛᱟᱦᱚᱞᱮ ᱤᱱᱠᱟᱹ ᱜᱮ ᱦᱩᱸ